ᱤᱧᱟᱹᱜ ᱴᱚᱴᱷᱟ ᱨᱮᱫᱚ ᱨᱟᱡᱽ ᱟᱹᱨᱤ ᱫᱚᱞ ᱦᱤᱥᱟᱹᱵᱽ ᱛᱮᱫᱚ ᱵᱤᱡᱮᱯᱤ ᱵᱤᱡᱮᱰᱤ ᱵᱤᱡᱩ ᱡᱚᱱᱛᱟ ᱫᱚᱞ ᱡᱮ ᱮᱢ ᱮᱢ ᱡᱷᱟᱨᱠᱷᱚᱱᱰ ᱢᱩᱠᱛᱤ ᱢᱳᱨᱪᱟ ᱱᱤᱠᱩᱜᱮ ᱟᱥᱚᱞ ᱨᱟᱡᱽ ᱟᱹᱨᱤ ᱫᱚᱞ ᱫᱚ ᱢᱮᱱᱟᱜ ᱠᱚᱣᱟ ᱨᱟᱡᱽ ᱟᱹᱨᱤ ᱫᱚᱞ ᱵᱷᱤᱛᱤᱨ ᱨᱮ ᱵᱤᱡᱮᱯᱤᱭᱟᱜ ᱮᱡᱮᱱᱰᱟ ᱡᱷᱚᱛᱚᱣᱟᱜ ᱜᱮ ᱵᱮᱥᱟ ᱢᱮᱱᱠᱷᱟᱱ ᱟᱵᱚ ᱚᱥᱴᱚᱢ ᱥᱩᱪᱤᱨᱮ ᱡᱟᱦᱟᱸ ᱥᱟᱢᱤᱞ ᱟᱠᱟᱱ ᱥᱟᱱᱛᱟᱲᱤ ᱚᱞᱪᱤᱠᱤ ᱞᱟᱹᱜᱤᱫ ᱟᱠᱚᱣᱟᱜ ᱮᱡᱮᱱᱰᱟ ᱫᱚ ᱩᱱᱟᱹᱜ ᱵᱟᱭ ᱵᱷᱟᱹᱜᱤᱭᱟ ᱟᱨ ᱚᱱᱟ ᱜᱚᱲᱚ ᱥᱚᱦᱚᱫ ᱵᱟᱭ ᱧᱟᱢᱚᱜ ᱠᱟᱱᱟ ᱢᱮᱱᱠᱷᱟᱱ ᱚᱱᱟᱜᱮ ᱱᱤᱛᱳᱜ ᱨᱟᱡᱽ ᱟᱹᱨᱤ ᱫᱚᱞ ᱫᱚᱭ ᱡᱤᱛᱟᱹᱣ ᱠᱟᱱᱟ ᱟᱹᱰᱤ ᱫᱩᱠ ᱨᱮᱱᱟᱜ ᱠᱟᱛᱷᱟ ᱚᱥᱴᱚᱢ ᱥᱩᱪᱤᱨᱮ ᱫᱩᱭ ᱦᱟᱡᱟᱨ ᱨᱮ ᱢᱮᱥᱟᱣ ᱟᱠᱟᱱ ᱨᱮᱦᱚᱸ ᱱᱤᱛᱳᱜ ᱫᱷᱟᱹᱨᱤᱡ ᱛᱮ ᱱᱚᱣᱟ ᱩᱲᱤᱥᱥᱟ ᱨᱮ ᱟᱞᱮ ᱴᱚᱴᱷᱟᱨᱮ ᱱᱚᱣᱟ ᱤᱥᱠᱩᱞ ᱨᱮ ᱟᱹᱣᱨᱤ ᱪᱟᱹᱞᱩᱜᱼᱟ ᱚᱱᱠᱟᱛᱮ ᱵᱤᱡᱮᱰᱤ ᱵᱤᱡᱩ ᱡᱚᱱᱛᱟ ᱫᱚᱞ ᱵᱤᱡᱩ ᱡᱚᱱᱛᱟ ᱫᱚᱞᱦᱚᱸ ᱢᱟᱲᱟᱝ ᱥᱚᱨᱠᱟᱨᱮ ᱛᱟᱦᱮᱸ ᱠᱟᱱᱟ ᱱᱤᱭᱟᱹ ᱢᱟᱲᱟᱝᱨᱮ ᱩᱱᱤᱭᱟᱜ ᱮᱡᱮᱱᱰᱟ ᱨᱮᱦᱚᱸ ᱱᱚᱣᱟ ᱚᱞᱪᱤᱠᱤ ᱱᱟᱹᱯᱤᱛ ᱚᱱᱠᱟᱱ ᱮᱡᱮᱱᱰᱟ ᱫᱚ ᱵᱟᱹᱱᱩᱜᱼᱟ ᱚᱱᱟ ᱛᱟᱭᱚᱢ ᱡᱮ ᱮᱢ ᱮᱢ ᱡᱮ ᱮᱢ ᱮᱢ ᱦᱚᱸ ᱟᱹᱫᱤᱵᱟᱹᱥᱤ ᱜᱟᱸᱛᱟᱠ ᱨᱮᱱᱟᱜ ᱯᱟᱨᱴᱤᱠᱟᱱ ᱜᱮᱭᱟ ᱮᱱᱦᱚᱸ ᱱᱚᱣᱟ ᱡᱮ ᱮᱢ ᱮᱢ ᱨᱮᱱᱟᱜ ᱦᱚᱸ ᱢᱟᱱᱮ ᱮᱡᱮᱱᱰᱟ ᱫᱚ ᱚᱞᱪᱤᱠᱤ ᱵᱟᱨᱮᱛᱮ ᱩᱱᱟᱹᱜ ᱫᱚ ᱵᱟᱭ ᱵᱷᱟᱹᱜᱤᱭᱟ ᱢᱮᱱᱠᱷᱟᱱ ᱟᱹᱫᱤᱵᱟᱹᱥᱤ ᱯᱟᱨᱴᱤ ᱠᱟᱱᱟ ᱤᱱᱟᱹᱜᱮ ᱵᱟᱰᱟᱭ ᱡᱚᱝ ᱨᱮᱱᱟᱜ ᱠᱟᱛᱷᱟ ᱫᱚ ᱚᱞᱪᱤᱠᱤ ᱦᱟᱨᱟ ᱯᱟᱥᱱᱟᱣ ᱤᱥᱠᱩᱞ ᱠᱚᱨᱮ ᱯᱟᱲᱦᱟᱣ ᱦᱟᱨᱟ ᱨᱟᱠᱟᱵ ᱛᱮᱫᱚ ᱚᱠᱚᱭ ᱯᱟᱨᱴᱤᱭᱟᱜ ᱦᱚᱸ ᱜᱚᱦᱚᱲ ᱫᱚ ᱵᱟᱝ ᱧᱟᱢᱚᱜ ᱠᱟᱱᱟ